ᱦᱮᱸ ᱤᱧᱟᱹᱜ ᱯᱟᱹᱨᱥᱤᱛᱮ ᱚᱠᱟ ᱤᱭᱩᱴᱩᱵᱽ ᱪᱮᱱᱮᱞ ᱥᱮ ᱴᱤ ᱵᱤ ᱯᱨᱳᱜᱨᱟᱢ ᱢᱮᱱᱟᱜᱼᱟ ᱚᱱᱟᱫᱚ ᱦᱩᱭᱩᱜ ᱠᱟᱱᱟ ᱤᱭᱩᱴᱩᱵᱽ ᱪᱮᱱᱮᱞᱫᱚ ᱦᱩᱭᱩᱜ ᱠᱟᱱᱟ ᱞᱚᱵᱚ ᱦᱟᱸᱥᱫᱟ ᱵᱞᱚᱜᱟᱨ ᱚᱱᱟ ᱩᱱᱤᱭᱟᱜ ᱪᱮᱱᱮᱞᱫᱚ ᱟᱵᱟᱨ ᱱᱚᱣᱟ ᱦᱚᱛᱮᱡᱛᱤᱧ ᱠᱤᱥᱩᱭᱟᱜᱼᱟ ᱩᱱᱤᱫᱚ ᱜᱚᱴᱟ ᱮᱴᱟᱜ ᱮᱴᱟᱜ ᱮᱴᱟᱜ ᱮᱴᱟᱜ ᱫᱮᱥᱮ ᱪᱟᱞᱟᱜᱼᱟ ᱪᱟᱞᱟᱣ ᱠᱟᱛᱮᱫ ᱚᱱᱛᱮᱠᱚ ᱦᱚᱲᱟᱜ ᱟᱹᱨᱤ ᱪᱟᱹᱞᱤᱭ ᱧᱮᱚᱪᱚ ᱵᱚᱱᱟ ᱩᱱᱠᱩ ᱪᱮᱫᱠᱚ ᱡᱚᱢ ᱮᱫᱟ ᱪᱮᱫ ᱞᱮᱠᱟ ᱠᱚ ᱛᱮᱦᱮᱱᱚᱜ ᱠᱟᱱᱟ ᱚᱱᱟᱠᱚ ᱱᱤᱭᱮᱛᱮ ᱵᱤᱰᱤᱭᱳ ᱵᱟᱱᱟᱣ ᱠᱟᱛᱮᱫ ᱤᱭᱩᱴᱩᱵᱽᱨᱮᱭ ᱮᱢᱟ ᱟᱫᱚ ᱚᱱᱟ ᱠᱟᱨᱚᱱᱛᱮ ᱩᱱᱤᱭᱟᱜ ᱪᱮᱱᱮᱞᱫᱚ ᱯᱷᱚᱞᱚ ᱦᱩᱭᱩᱜ ᱠᱟᱱ ᱛᱟᱭᱟ ᱟᱨ ᱤᱧᱦᱚᱸ ᱟᱹᱰᱤ ᱠᱟᱡᱟᱠᱜᱮᱧ ᱧᱮᱞᱟ ᱟᱨ ᱴᱤ ᱵᱤ ᱫᱚ ᱦᱩᱭᱩᱜ ᱠᱟᱱᱟ ᱴᱨᱟᱭᱤᱵ ᱴᱤ ᱵᱤ ᱟᱵᱚ ᱴᱨᱟᱭᱤᱵ ᱴᱤ ᱵᱤ ᱡᱮᱴᱟ ᱢᱮᱱᱟᱜ ᱛᱟᱵᱚᱱ ᱚᱱᱟᱨᱮ ᱠᱷᱚᱵᱚᱨ ᱞᱮᱠᱟᱛᱮ ᱚᱠᱟ ᱠᱚᱨᱮ ᱪᱮᱫᱠᱚ ᱪᱤᱠᱟᱹᱣᱟᱠᱟᱱᱟ ᱥᱟᱱᱛᱟᱲ ᱠᱚᱣᱟᱜ ᱪᱮᱫ ᱠᱚ ᱮᱴᱠᱮᱴᱚᱬᱮ ᱦᱩᱭ ᱠᱟᱱᱟ ᱥᱮ ᱡᱟᱦᱟᱱᱟᱜ ᱠᱚ ᱪᱮᱫ ᱠᱚᱪᱚᱝ ᱦᱩᱭᱠᱟᱱᱟ ᱪᱮ ᱚᱱᱟᱠᱚ ᱩᱫᱩᱜᱟ ᱚᱱᱟ ᱩᱥᱩᱞᱛᱮ ᱴᱨᱟᱭᱤᱵ ᱴᱤ ᱵᱤ ᱫᱚ ᱧᱮᱞᱟᱹᱧ ᱟᱹᱰᱤ ᱟᱸᱴᱤᱧ ᱠᱩᱥᱤᱭᱟᱜᱼᱟ ᱟᱨ ᱵᱟᱹᱠᱤ ᱮᱴᱟᱜ ᱪᱮᱱᱮᱞᱦᱚᱸ ᱢᱮᱱᱟᱜ ᱜᱮᱭᱟ ᱮᱴᱟᱜ ᱮᱴᱟᱜ ᱯᱟᱹᱨᱥᱤᱛᱮ ᱤᱭᱩᱴᱩᱵ ᱪᱮᱱᱮᱞᱦᱚᱸ ᱢᱮᱱᱟᱜ ᱜᱮᱭᱟ ᱡᱮᱢᱚᱱᱜᱮ ᱢᱮᱱᱟᱜ ᱥᱳᱣᱨᱚᱵᱷ ᱡᱚᱥᱤ ᱵᱞᱚᱜᱟᱨ ᱩᱱᱤᱫᱚ ᱢᱤᱫᱴᱮᱱ ᱦᱤᱱᱫᱤ ᱵᱞᱚᱜᱟᱨ ᱠᱟᱱᱟᱭ ᱩᱱᱤᱦᱚᱸ ᱮᱴᱟᱜ ᱮᱴᱟᱜ ᱫᱮᱥᱼᱮ ᱫᱟᱬᱟᱱᱟ ᱮᱴᱟᱜ ᱮᱴᱟᱜ ᱫᱮᱥᱼᱮ ᱫᱟᱬᱟᱱᱟ ᱩᱱᱠᱩ ᱥᱚᱸᱜᱮ ᱧᱟᱯᱟᱢᱚᱜᱼᱟᱭ ᱩᱱᱠᱩ ᱥᱚᱸᱜᱮᱭ ᱨᱚᱲᱟᱭ ᱩᱱᱤᱜᱮ ᱧᱮᱞᱵᱟᱲᱟ ᱚᱪᱚᱣᱟᱱ ᱟᱫᱚ ᱚᱱᱟ ᱦᱚᱸ ᱟᱹᱰᱤ ᱨᱟᱹᱥᱠᱟᱹᱜᱮᱧ ᱧᱮᱞ ᱛᱟᱭᱟ ᱵᱩᱡᱷᱟᱹᱣᱟ ᱟᱹᱰᱤ ᱨᱟᱹᱥᱠᱟᱹᱜᱮ ᱟᱫᱚ ᱱᱚᱣᱟᱠᱚ ᱤᱫᱤ ᱠᱟᱛᱮᱫ ᱱᱤᱭᱟᱹ ᱠᱚᱜᱮᱧ ᱢᱮᱱ ᱚᱪᱚᱭᱮᱫᱟ